ᱡᱟᱦᱟᱱ ᱟᱛᱩᱨᱮᱜᱮ ᱟᱵᱚ ᱟᱛᱩᱨᱮ ᱟᱛᱩ ᱩᱛᱱᱟᱹᱣ ᱞᱟᱹᱜᱤᱫ ᱥᱮ ᱵᱷᱟᱹᱞᱟᱹᱭ ᱞᱟᱹᱜᱤᱫ ᱠᱷᱟᱱ ᱫᱚ ᱟᱵᱚ ᱢᱤᱫᱴᱟᱝ ᱚᱵᱚᱥᱥᱚᱭ ᱯᱷᱟᱱᱰ ᱢᱤᱫᱴᱟᱝ ᱫᱚᱨᱠᱟᱨᱚᱜ ᱛᱟᱵᱚᱱᱟ ᱚᱱᱟᱫᱚ ᱴᱟᱠᱟ ᱯᱚᱭᱥᱟ ᱯᱷᱟᱱᱰ ᱵᱚᱱ ᱢᱮᱛᱟᱣᱟᱜ ᱠᱟᱱᱟ ᱚᱱᱟ ᱯᱷᱟᱱᱰ ᱫᱚ ᱱᱚᱝᱠᱟ ᱠᱟᱱᱟ ᱡᱮ ᱛᱮᱦᱮᱧ ᱢᱤᱫᱴᱟᱝ ᱱᱟᱪᱟᱨ ᱟᱭᱳᱨᱮᱱ ᱜᱤᱫᱽᱨᱟᱭ ᱨᱩᱣᱟᱹᱜ ᱠᱟᱱᱟᱭ ᱩᱱᱤ ᱦᱚᱭᱛᱚ ᱦᱟᱸᱥᱯᱟᱛᱟᱞ ᱵᱟᱭ ᱤᱫᱤ ᱫᱟᱲᱮᱭᱟᱭ ᱠᱟᱱᱟᱭ ᱱᱩᱭᱵᱚᱱ ᱮᱢᱟᱣᱟᱫᱮᱭᱟ ᱟᱨᱚ ᱱᱚᱝᱠᱟᱜᱮ ᱡᱟᱦᱟᱸᱭ ᱡᱟᱦᱟᱸ ᱯᱟᱹᱴᱷᱩᱣᱟᱹ ᱠᱚ ᱟᱵᱚ ᱟᱛᱩ ᱨᱮᱠᱚ ᱛᱟᱦᱮᱱᱟ ᱡᱟᱦᱟᱸᱭ ᱞᱟᱦᱟᱥᱮᱱ ᱚᱞ ᱯᱟᱲᱦᱟᱣᱨᱮ ᱵᱟᱭ ᱥᱮᱱ ᱫᱟᱲᱮᱭᱟᱜ ᱠᱟᱱᱟᱭ ᱩᱱᱥᱚᱢᱚᱭ ᱩᱱᱤ ᱦᱚᱸ ᱚᱱᱟ ᱴᱟᱠᱟ ᱯᱚᱭᱥᱟ ᱛᱮᱜᱮᱵᱚᱱ ᱮᱢᱥᱟᱦᱟᱭ ᱫᱟᱲᱮᱭᱟᱭᱟ ᱫᱟᱲᱮᱭᱟᱵᱚᱱ ᱟᱫᱚ ᱱᱚᱜᱼᱚ ᱱᱟ ᱯᱷᱟᱱᱰ ᱫᱚ ᱟᱵᱚᱣᱟᱜ ᱡᱟᱦᱟᱸ ᱥᱮᱨᱢᱟᱨᱮ ᱠᱚᱢᱥᱮ ᱠᱚᱢ ᱢᱤᱢᱤᱫ ᱴᱟᱝ ᱟᱛᱩᱨᱮ ᱡᱟᱦᱟᱸᱭ ᱡᱟᱦᱟᱸ ᱞᱮᱠᱟ ᱵᱚᱱ ᱪᱤᱱᱛᱟᱹ ᱵᱷᱟᱵᱽᱱᱟ ᱟᱠᱟᱫᱟ ᱤᱧᱫᱚᱧ ᱢᱮᱱᱟ ᱟᱞᱮ ᱟᱛᱩ ᱨᱮᱫᱚ ᱵᱟᱨᱚᱻ ᱢᱟᱥᱨᱮᱻ ᱵᱟᱨᱚᱥᱚ ᱴᱟᱠᱟ ᱠᱟᱛᱮᱫ ᱞᱮ ᱯᱷᱟᱱᱰ ᱞᱮ ᱵᱮᱱᱟᱣ ᱫᱚᱦᱚᱣ ᱟᱠᱟᱫᱟ ᱟᱫᱚ ᱚᱱᱟ ᱯᱷᱟᱱᱰ ᱠᱷᱚᱱᱟᱜ ᱜᱮ ᱚᱠᱚᱭ ᱠᱚᱫᱚ ᱦᱟᱸᱜᱞᱮ ᱠᱩᱥᱤᱭᱟᱜ ᱞᱮ ᱩᱱᱠᱩ ᱠᱚᱫᱚ ᱠᱚ ᱮᱢᱫᱟ ᱵᱟ ᱦᱮᱸᱭ ᱟᱠᱟᱫ ᱨᱮᱦᱚᱸ ᱠᱚ ᱮᱢ ᱞᱟᱹᱜᱤᱫ ᱠᱚ ᱦᱮᱸᱭ ᱟᱠᱟᱫ ᱨᱮᱦᱚᱸ ᱚᱱᱟ ᱟᱨᱚ ᱫᱮᱨᱤ ᱠᱟᱛᱮᱫ ᱱᱟᱦᱟᱜ ᱠᱚ ᱮᱢᱟ ᱠᱚᱭ ᱠᱚ ᱦᱩᱭᱩᱜᱼᱟ ᱛᱟᱭᱚᱢᱛᱮ ᱚᱱᱟᱠᱚ ᱠᱟᱹᱴᱤᱡ ᱠᱚ ᱮᱴᱠᱮ ᱴᱚᱬᱮᱜᱼᱟ ᱟᱫᱚ ᱚᱱᱮ ᱚᱱᱟ ᱯᱷᱟᱱᱰᱨᱮ ᱮᱢᱞᱮᱠᱷᱟᱱ ᱫᱚ ᱟᱹᱰᱤ ᱵᱷᱟᱞᱤ ᱛᱟᱵᱚᱱᱟ ᱟᱨ ᱱᱚᱝᱠᱟ ᱵᱚᱱ ᱥᱟᱦᱟᱡᱡᱳ ᱥᱚᱦᱚᱡᱳᱜᱤᱛᱟ ᱮᱢ ᱫᱟᱲᱮ ᱟᱠᱚᱣᱟᱵᱚᱱ ᱱᱚᱣᱟᱜᱮ ᱟᱵᱚᱣᱟᱜ ᱱᱚᱣᱟ ᱯᱷᱟᱱᱰ ᱫᱚ